ᱟᱞᱮ ᱱᱚᱣᱟ ᱢᱟᱞᱫᱟ ᱰᱤᱥᱴᱤᱠ ᱨᱮᱫᱚ ᱢᱟᱱᱮ ᱤᱧ ᱡᱟᱦᱟᱸ ᱠᱚᱧ ᱧᱮᱞ ᱠᱟᱫᱟ ᱚᱱᱟ ᱠᱚ ᱡᱟᱭᱜᱟ ᱟᱨᱠᱤ ᱡᱮᱢᱚᱱ ᱯᱟᱨᱠ ᱟᱞᱮ ᱥᱮᱫ ᱠᱚ ᱢᱮᱛᱟᱫᱼᱟ ᱟᱹᱫᱤᱱᱟ ᱟᱹᱫᱤᱱᱟ ᱰᱮᱢ ᱯᱟᱨᱠ ᱟᱨ ᱛᱟᱨᱯᱚᱨ ᱛᱟᱨᱯᱚᱨ ᱟᱹᱫᱤᱱᱟᱜᱟᱲ ᱟᱨ ᱟᱨᱦᱚᱸ ᱢᱮᱱᱟᱜᱼᱟ ᱮᱭ ᱛᱳᱢᱟᱨ ᱳᱭ ᱠᱟᱹᱫᱤ ᱯᱟᱨᱠ ᱟᱨ ᱢᱚᱥᱤᱰᱟᱯ ᱯᱟᱨᱠ ᱟᱨᱠᱤ ᱚᱠᱟ ᱠᱚᱧ ᱧᱮᱞ ᱠᱟᱫᱟ ᱚᱱᱟ ᱠᱚᱜᱮ ᱞᱟᱹᱭ ᱟᱡᱚᱢ ᱞᱟᱹᱭ ᱫᱟᱹᱧ ᱟᱨᱠᱤ ᱟᱞᱮ ᱥᱮᱫ ᱫᱚ ᱚᱱᱟ ᱠᱚᱜᱮ ᱢᱮᱱᱟᱜᱼᱟ ᱛᱚ ᱧᱮᱞ ᱡᱟᱭᱜᱟ ᱫᱚ ᱚᱱᱟ ᱠᱚᱜᱮ ᱠᱟᱱᱟ ᱟᱨ ᱢᱮᱱᱟᱜ ᱜᱮᱭᱟ ᱫᱷᱚᱨᱮ ᱱᱟᱣ ᱟᱞᱮ ᱥᱮᱫ ᱦᱚᱸ ᱟᱨᱦᱚᱸ ᱟᱞᱮ ᱪᱟᱨᱮ ᱯᱟᱥᱮ ᱢᱮᱱᱟᱜᱼᱟ ᱯᱟᱨᱠ ᱛᱚ ᱤᱧᱫᱚ ᱤᱱᱟᱹᱜ ᱫᱚ ᱵᱟᱹᱧ ᱧᱮᱞ ᱠᱟᱫᱟ ᱚᱱᱟ ᱠᱚᱨᱮ ᱫᱚ ᱡᱟᱦᱟᱸᱧ ᱧᱮᱞ ᱠᱟᱫᱟ ᱚᱱᱟᱜᱤᱧ ᱞᱟᱹᱭ ᱠᱮᱫᱟ ᱟᱹᱫᱤᱱᱟ ᱫᱚ ᱟᱞᱮ ᱠᱟᱪᱷᱮ ᱜᱮᱭᱟ ᱛᱚ ᱟᱹᱫᱤᱱᱟᱧ ᱧᱮᱞ ᱠᱟᱫᱟ ᱵᱷᱟᱹᱜᱤ ᱵᱮᱥ ᱛᱮ ᱛᱚ ᱟᱹᱫᱤᱱᱟ ᱫᱚ ᱟᱨ ᱰᱤᱭᱟᱨ ᱯᱟᱨᱠ ᱢᱮᱱᱟᱜᱼᱟ ᱯᱟᱨᱠ ᱦᱮᱱᱟᱜᱼᱟ ᱢᱚᱥᱤᱰᱟᱯ ᱯᱟᱨᱠ ᱢᱮᱱᱟᱜᱼᱟ ᱛᱚ ᱚᱱᱟ ᱠᱚᱜᱮ ᱤᱧᱫᱩᱧ ᱢᱮᱱ ᱠᱟᱫᱟ ᱟᱨ ᱚᱱᱟ ᱠᱚᱜᱮ ᱵᱷᱟᱹᱜᱤ ᱴᱷᱤᱠ ᱛᱮᱧ ᱪᱤᱱᱦᱟᱹᱣ ᱠᱟᱫᱟ ᱛᱚ ᱚᱱᱟᱛᱮ ᱚᱱᱟ ᱠᱚᱜᱮᱧ ᱞᱟᱹᱭᱫᱟ